ᱤᱧ ᱢᱤᱫᱴᱮᱱ ᱴᱤᱵᱤᱞ ᱨᱮᱧ ᱧᱮᱞ ᱠᱮᱫᱟ ᱟᱹᱰᱤ ᱢᱚᱡᱽ ᱪᱷᱩᱵᱤᱠᱚ ᱟᱸᱠᱟᱣ ᱠᱟᱫᱟ ᱚᱱᱟ ᱪᱷᱩᱵᱤ ᱧᱮᱞ ᱠᱟᱛᱮᱫ ᱤᱧ ᱢᱚᱱᱨᱮ ᱩᱭᱦᱟᱹᱨ ᱦᱮᱡ ᱟᱹᱫᱤᱧᱟ ᱚᱱᱟ ᱴᱮᱠᱟ ᱤᱧᱦᱚᱸ ᱡᱮᱱᱚᱧ ᱟᱠᱟᱣ ᱫᱷᱟᱲᱮᱭᱟᱜ ᱢᱟ ᱚᱱᱟ ᱧᱮᱞ ᱧᱮᱞᱛᱮᱧ ᱟᱸᱠᱟᱣ ᱠᱤᱫᱟᱹᱧ ᱧᱮᱞ ᱠᱤᱫᱟᱹᱧ ᱨᱚᱝ ᱠᱤᱫᱟᱹᱧ ᱟᱭᱢᱟ ᱜᱚᱴᱮᱡᱤᱧ ᱨᱚᱝ ᱤᱧᱟᱹᱜ ᱨᱚᱝᱛᱮᱧ ᱨᱚᱝ ᱠᱮᱫᱟ ᱥᱟᱡᱟᱣ ᱠᱮᱫᱟᱹᱧ ᱟᱨᱤᱧ ᱧᱮᱞ ᱠᱮᱫᱟ ᱤᱧ ᱟᱸᱠᱟᱣ ᱫᱟᱲᱮᱣᱟᱫᱟᱹᱧ ᱚᱱᱟ ᱨᱮᱭᱟᱜ ᱜᱚᱴᱷᱚᱱ ᱤᱧ ᱟᱹᱜᱩ ᱫᱟᱲᱮᱣᱟᱫᱟ ᱚᱱᱟ ᱠᱷᱟᱹᱛᱤᱨᱛᱮ ᱤᱧ ᱟᱹᱰᱤ ᱠᱩᱥᱤ ᱢᱚᱱᱮᱨᱮᱧ ᱟᱹᱭᱠᱟᱹᱣ ᱠᱮᱫᱟ ᱡᱮᱱᱚ ᱱᱚᱝᱠᱟ ᱟᱨ ᱮᱴᱟᱜ ᱡᱤᱱᱤᱥᱦᱚᱸ ᱡᱮᱱᱚ ᱱᱚᱝᱠᱟ ᱟᱸᱠᱟᱣ ᱫᱟᱲᱮᱭᱟᱜ ᱢᱟ ᱧᱮᱞᱛᱮᱧ ᱧᱮᱞᱛᱮᱧ ᱪᱤᱱᱦᱟᱹᱣ ᱫᱟᱲᱤᱭᱟᱜ ᱟᱨᱤᱧ ᱟᱸᱠᱟᱣ ᱫᱷᱟᱲᱮᱭᱟᱜ ᱢᱟ ᱚᱱᱟ ᱠᱷᱟᱹᱛᱤᱨᱛᱮ ᱤᱧ ᱟᱹᱰᱤ ᱱᱟᱯᱟᱭ ᱟᱹᱰᱤ ᱨᱟᱹᱥᱠᱟᱹ ᱤᱧ ᱛᱟᱦᱮᱸᱭᱱᱟ ᱚᱲᱟᱜᱨᱮ